ᱡᱮ ᱤᱧᱫᱚᱧ ᱪᱟᱞᱟᱜ ᱠᱟᱱᱟ ᱚᱱᱠᱟ ᱜᱮ ᱤᱧ ᱪᱟᱞᱟᱜ ᱠᱟᱱᱟ ᱚᱱᱠᱟᱜᱮ ᱟᱨᱦᱚᱸ ᱟᱹᱰᱤ ᱠᱤᱪᱷᱩ ᱟᱠᱚᱣᱞᱟᱜ ᱵᱷᱟᱥᱟ ᱛᱮᱜᱮ ᱠᱚ ᱨᱚᱲ ᱠᱟᱱᱟ ᱟᱨ ᱩᱱᱠᱩ ᱵᱟᱠᱚ ᱯᱩᱥᱴᱟᱹᱣ ᱫᱟᱲᱮᱭᱟᱜ ᱠᱟᱱᱟ ᱛᱚ ᱤᱧᱤᱧ ᱞᱟᱹᱭᱟᱠᱚ ᱠᱷᱟᱱ ᱟᱵᱚᱣᱟᱜ ᱵᱷᱟᱥᱟᱛᱮ ᱱᱚᱝᱠᱟ ᱠᱚ ᱤᱭᱟᱹ ᱠᱟᱱᱟ